ᱯᱟᱨᱚᱢᱮᱱ ᱠᱤᱪᱷᱩ ᱜᱮᱞᱟᱝ ᱨᱮᱫᱚ ᱵᱷᱟᱨᱚᱛ ᱥᱚᱨᱠᱟᱨ ᱵᱟᱝ ᱨᱟᱡᱡᱚ ᱥᱚᱨᱠᱟᱨ ᱱᱚᱠᱨᱤ ᱠᱚᱭ ᱩᱰᱩᱝ ᱫᱚᱭ ᱩᱰᱩᱝ ᱞᱮᱫ ᱜᱮᱭᱟ ᱢᱮᱱᱠᱷᱟᱱ ᱪᱟᱹᱠᱨᱤ ᱦᱚᱸᱠᱚ ᱧᱟᱢ ᱵᱟᱲᱟ ᱞᱮᱫ ᱜᱮᱭᱟ ᱡᱮᱭᱥᱮ ᱠᱚ ᱧᱟᱢ ᱟᱠᱟᱫᱟ ᱥᱮᱠᱚ ᱪᱟᱹᱠᱨᱤ ᱠᱟᱱ ᱜᱮᱭᱟ ᱡᱮᱢᱚᱱ ᱥᱤᱵᱷᱤᱠ ᱵᱷᱚᱞᱮᱱᱴᱤᱭᱟᱨ ᱠᱚ ᱢᱮᱱᱟᱜᱼᱟ ᱟᱨ ᱯᱤᱭᱚᱱ ᱯᱚᱫᱽ ᱨᱮᱦᱚᱸ ᱢᱮᱱᱟᱜᱼᱟ ᱟᱨ ᱢᱟᱥᱴᱟᱨᱤ ᱠᱚᱦᱚᱸ ᱠᱚ ᱢᱮᱱᱟᱜ ᱠᱚᱜᱮᱭᱟ ᱟᱫᱚ ᱚᱱᱟ ᱞᱮᱠᱟᱛᱮ ᱩᱱᱠᱩ ᱢᱟᱠᱚ ᱱᱚᱠᱨᱤᱭᱮᱜ ᱠᱟᱱ ᱜᱮᱭᱟ ᱟᱨ ᱚᱱᱟ ᱞᱮᱠᱟᱛᱮ ᱟᱭᱢᱟ ᱦᱚᱲ ᱦᱚᱸ ᱱᱩᱠᱨᱤ ᱪᱟᱹᱠᱨᱤ ᱵᱟᱠᱚ ᱧᱟᱢᱫᱟ ᱚᱱᱟ ᱫᱷᱟᱨᱮ ᱛᱮ ᱩᱱᱠᱩ ᱠᱤᱪᱷᱩ ᱦᱚᱲ ᱢᱮᱱᱟᱜ ᱠᱚᱣᱟ ᱡᱩᱣᱟᱹᱱ ᱠᱚᱲᱟ ᱠᱚ ᱥᱮ ᱠᱩᱲᱤ ᱠᱚᱦᱚᱸ ᱱᱩᱠᱨᱤ ᱪᱟᱹᱠᱨᱤ ᱵᱟᱠᱚ ᱧᱟᱢᱮᱫ ᱠᱟᱱᱛᱮ ᱜᱷᱟᱨᱚᱸᱡᱽ ᱵᱟᱝ ᱪᱟᱞᱟᱜ ᱠᱟᱱᱛᱮ ᱥᱮ ᱠᱤᱪᱷᱩ ᱫᱚ ᱢᱚᱵᱟᱭᱤᱞ ᱠᱚᱨᱮ ᱦᱚᱸ ᱤᱭᱩᱴᱩᱵᱽ ᱠᱚᱨᱮ ᱦᱚᱠᱚ ᱠᱟᱹᱢᱤᱭᱮᱫ ᱠᱟᱱ ᱜᱮᱭᱟ ᱵᱷᱤᱰᱤᱭᱚ ᱠᱚ ᱵᱮᱱᱟᱣᱫᱟ ᱚᱱᱟ ᱠᱚᱛᱮ ᱠᱚ ᱯᱚᱭᱥᱟ ᱠᱚ ᱨᱳᱡᱽᱜᱟᱨᱮᱫ ᱠᱟᱱ ᱜᱮᱭᱟ ᱟᱨ ᱥᱮ ᱵᱟᱝ ᱥᱚᱝᱥᱟᱨ ᱦᱚᱸ ᱪᱟᱞᱟᱜ ᱠᱟᱱ ᱛᱟᱠᱚ ᱜᱮᱭᱟ ᱠᱤᱱᱛᱩ ᱠᱟᱛᱷᱟ ᱫᱚ ᱦᱩᱭᱩᱜ ᱠᱟᱱᱟ ᱠᱤᱪᱷᱩ ᱡᱩᱣᱟᱹᱱ ᱠᱩᱲᱤ ᱠᱚᱲᱟ ᱫᱚ ᱚᱞᱚᱜ ᱯᱟᱲᱦᱟᱜ ᱠᱟᱛᱮᱫ ᱥᱮᱲᱟ ᱠᱟᱛᱮᱫ ᱪᱟᱹᱠᱨᱤ ᱱᱚᱠᱨᱤ ᱵᱟᱠᱚ ᱧᱟᱢᱮᱫ ᱠᱟᱱᱛᱮ ᱱᱚᱜᱼᱚᱭ ᱡᱮᱢᱚᱱ ᱢᱳᱵᱟᱭᱤᱞ ᱠᱚᱨᱮᱫ ᱵᱷᱤᱰᱤᱭᱳ ᱠᱚ ᱵᱮᱱᱟᱣᱫᱟ ᱤᱭᱩᱴᱤᱭᱩᱵᱽ ᱠᱚᱨᱮᱫ ᱠᱚ ᱠᱟᱹᱢᱤ ᱠᱟᱱᱟ ᱥᱮ ᱵᱟᱝ ᱴᱨᱟᱵᱷᱮᱞᱤᱝ ᱮᱫᱟᱠᱚ ᱵᱞᱚᱠ ᱵᱷᱤᱰᱤᱭᱳ ᱠᱚ ᱵᱮᱱᱟᱣᱮᱫᱟ ᱥᱮ ᱨᱤᱞᱥ ᱵᱷᱤᱰᱭᱳ ᱠᱚ ᱵᱮᱱᱟᱣᱫᱟ ᱚᱱᱟᱛᱮ ᱩᱱᱠᱩᱣᱟᱜ ᱦᱚᱸ ᱡᱟᱜᱮ ᱯᱚᱭᱥᱟ ᱠᱚ ᱧᱟᱢᱫᱟ ᱚᱱᱟᱛᱮ ᱥᱚᱝᱥᱟᱨ ᱠᱚ ᱪᱟᱞᱟᱣ ᱮᱜ ᱛᱟᱠᱚᱣᱟ ᱢᱮᱱᱠᱷᱟᱱ ᱵᱮᱥᱤᱜᱟᱱ ᱠᱚᱲᱟᱼᱠᱩᱲᱤ ᱜᱮ ᱡᱩᱣᱟᱹᱱ ᱠᱚᱲᱟ ᱠᱩᱲᱤᱜᱮ ᱪᱟᱹᱠᱨᱤ ᱫᱚ ᱞᱟᱹᱜᱤᱫ ᱛᱮᱠᱚ ᱟᱥᱟ ᱨᱮᱜᱮ ᱢᱮᱱᱟᱜ ᱠᱚᱣᱟ ᱥᱮᱠᱚ ᱚᱞᱚᱜ ᱯᱟᱲᱦᱟᱜ ᱠᱟᱱᱟ ᱥᱮᱠᱚ ᱚᱞᱚᱜ ᱯᱟᱲᱦᱟᱜ ᱠᱟᱱᱟ ᱟᱭᱢᱟ ᱡᱟᱭᱜᱟ ᱠᱚᱨᱮᱜ ᱠᱚ ᱯᱟᱲᱦᱟᱜ ᱠᱟᱱᱟ ᱪᱟᱞᱟᱣ ᱦᱤᱡᱩᱜ ᱠᱟᱱᱟ ᱠᱚ ᱱᱚᱠᱨᱤ ᱵᱟᱝ ᱧᱟᱢ ᱠᱷᱟᱹᱛᱤᱨ ᱟᱨ ᱩᱱᱠᱩ ᱫᱚ ᱤᱭᱩᱴᱩᱵᱽ ᱠᱚᱨᱮᱫ ᱢᱳᱵᱟᱭᱤᱞ ᱠᱚᱨᱮᱫ ᱵᱷᱤᱰᱤᱭᱳ ᱠᱚ ᱵᱮᱱᱟᱣ ᱵᱟᱲᱟᱭᱮᱫᱟ ᱚᱱᱟ ᱛᱮᱠᱚ ᱥᱚᱝᱥᱟᱨ ᱠᱚ ᱪᱟᱞᱟᱣᱮᱫ ᱛᱟᱠᱚᱣᱟ